ᱦᱮᱸ ᱤᱧᱟᱹᱜ ᱟᱹᱛᱩ ᱨᱮ ᱱᱟᱯᱟᱭ ᱤᱛᱩᱱ ᱟᱥᱲᱟ ᱟᱨ ᱵᱷᱟᱹᱞᱤ ᱴᱚᱭᱞᱮᱴ ᱧᱩᱭ ᱫᱟᱜ ᱯᱩᱛᱷᱤ ᱰᱮᱹᱥᱠ ᱟᱨ ᱵᱮᱧ ᱟᱨ ᱡᱚᱢᱟᱜ ᱥᱟᱨᱵᱷᱟᱨ ᱠᱚ ᱦᱩᱭ ᱫᱟᱲᱮᱭᱟᱜᱼᱟ ᱡᱟᱦᱟᱸ ᱥᱚᱨᱠᱟᱨᱟᱜ ᱜᱚᱲᱚ ᱥᱚᱯᱚᱦᱚᱫ ᱧᱟᱢ ᱞᱮᱱᱠᱷᱟᱱ ᱜᱮ ᱟᱨ ᱥᱚᱨᱠᱟᱨᱤ ᱥᱮ ᱤᱛᱩᱱ ᱟᱥᱲᱟ ᱠᱚᱨᱮᱜ ᱥᱟᱱᱛᱟᱞᱤᱛᱮ ᱢᱟᱪᱮᱫ ᱠᱚ ᱵᱟᱦᱟᱞᱤᱜ ᱠᱷᱟᱱ ᱜᱤᱫᱽᱨᱟᱹ ᱠᱚ ᱟᱠᱚᱣᱟᱜ ᱟᱭᱳ ᱟᱲᱟᱝ ᱛᱮᱠᱚ ᱥᱮᱪᱮᱫ ᱫᱟᱲᱮᱭᱟᱜᱼᱟ ᱟᱨ ᱱᱟᱯᱟᱭ ᱜᱩᱱᱢᱟᱱ ᱟᱹᱠᱤᱞᱟᱱ ᱯᱟᱹᱴᱷᱩᱣᱟᱹ ᱜᱤᱫᱽᱨᱟᱹ ᱠᱚ ᱵᱮᱱᱟᱣ ᱫᱟᱲᱮᱭᱟᱜᱼᱟ ᱟᱨ ᱤᱥᱠᱩᱞ ᱥᱮ ᱟᱥᱲᱟ ᱠᱚᱨᱮᱜ ᱵᱷᱟᱹᱞᱤ ᱴᱚᱭᱞᱮᱴ ᱦᱚᱸ ᱦᱩᱭ ᱫᱟᱲᱮᱭᱟᱜᱼᱟ ᱥᱚᱨᱠᱟᱨ ᱚᱱᱠᱟᱱ ᱡᱳᱡᱽᱱᱟ ᱠᱚᱭ ᱮᱢᱚᱜ ᱠᱷᱟᱱ ᱟᱨ ᱱᱟᱯᱟᱭ ᱧᱩ ᱫᱟᱜ ᱦᱚᱸ ᱦᱩᱭ ᱫᱟᱲᱮᱭᱟᱜ ᱜᱮᱭᱟ ᱟᱨ ᱯᱩᱛᱷᱤ ᱰᱮᱹᱥᱠ ᱠᱚ ᱦᱚᱸ ᱦᱩᱭᱩᱜ ᱜᱮᱭᱟ ᱥᱚᱨᱠᱟᱨᱟᱜ ᱡᱟᱦᱟᱸ ᱞᱟᱵᱷ ᱠᱚ ᱵᱚᱱ ᱧᱟᱢ ᱠᱷᱟᱱ ᱚᱱᱟ ᱞᱟᱵᱷ ᱧᱟᱢ ᱞᱟᱹᱜᱤᱫᱛᱮ ᱥᱟᱹᱦᱤ ᱦᱚᱲ ᱠᱚ ᱛᱟᱦᱮᱱ ᱠᱷᱟᱱ ᱟᱵᱚᱣᱟᱜ ᱟᱹᱛᱩ ᱴᱚᱞᱟᱨᱮ ᱱᱟᱯᱟᱭ ᱤᱛᱩᱱ ᱟᱥᱲᱟ ᱦᱩᱭᱩᱜᱼᱟ ᱴᱚᱭᱞᱮᱴ ᱦᱩᱭᱩᱜᱼᱟ ᱧᱩ ᱫᱟᱜ ᱦᱩᱭᱩᱜᱼᱟ ᱯᱩᱛᱷᱤ ᱞᱟᱭᱵᱮᱹᱨᱤ ᱠᱚ ᱦᱩᱭ ᱫᱟᱲᱮᱭᱟᱜᱼᱟ ᱰᱮᱹᱠᱥ ᱟᱨ ᱵᱮᱧᱪ ᱟᱨ ᱡᱚᱢᱟᱜ ᱥᱟᱨᱵᱷᱟᱨ ᱡᱮᱢᱚᱱ ᱢᱤᱰ ᱰᱮᱹ ᱢᱤᱞ ᱛᱤᱠᱤᱱ ᱵᱮᱲᱟ ᱡᱚᱢᱟ ᱠᱚ ᱦᱚᱸ ᱱᱟᱯᱟᱭᱛᱮ ᱦᱩᱭ ᱫᱟᱲᱮᱭᱟᱜᱼᱟ ᱡᱚᱠᱷᱚᱱ ᱚᱱᱟ ᱪᱟᱪᱞᱟᱣ ᱦᱚᱲ ᱱᱟᱯᱟᱭ ᱦᱚᱲᱮ ᱛᱟᱦᱮᱸ ᱫᱟᱲᱮᱭᱟᱜᱼᱟ ᱥᱮ ᱛᱟᱦᱮᱸ ᱠᱚᱜ ᱱᱚᱝᱠᱟᱱ ᱚᱠᱛᱚ ᱨᱮ ᱱᱚᱣᱟ ᱠᱚ ᱠᱟᱹᱢᱤ ᱥᱟᱱᱟᱢᱟᱜ ᱜᱮ ᱦᱩᱭ ᱫᱟᱲᱮᱭᱟᱜᱼᱟ ᱟᱨ ᱱᱤᱛᱚᱜᱟᱜ ᱱᱚᱣᱟ ᱟᱵᱚ ᱡᱷᱟᱲᱠᱷᱚᱸᱰ ᱨᱮᱵᱚᱱ ᱧᱮᱞ ᱠᱷᱟᱱ ᱠᱷᱟᱹᱞᱤ ᱵᱷᱨᱚᱥᱴᱟᱪᱟᱹᱨᱤ ᱜᱮᱠᱚ ᱡᱟᱹᱥᱛᱤᱜ ᱠᱟᱱᱟ ᱚᱱᱟᱛᱮ ᱟᱵᱚᱣᱟ ᱱᱚᱣᱟ ᱡᱷᱟᱲᱠᱷᱚᱸᱰ ᱫᱤᱥᱚᱢ ᱵᱟᱝ ᱩᱛᱱᱟᱹᱜ ᱠᱟᱱᱟ ᱱᱚᱣᱟ ᱵᱷᱨᱚᱥᱴᱟᱪᱟᱹᱨᱤ ᱢᱩᱪᱟᱹᱫ ᱞᱮᱠᱷᱟᱱ ᱥᱮ ᱢᱩᱠᱛ ᱞᱮᱠᱷᱟᱱ ᱱᱚᱰᱮᱱᱟᱜ ᱵᱤᱠᱟᱥ ᱥᱮ ᱩᱛᱱᱟᱹᱣ ᱫᱚ ᱟᱹᱰᱤ ᱱᱟᱯᱟᱭᱛᱮ ᱦᱩᱭᱩᱜᱼᱟ